ᱱᱚᱶᱟ ᱫᱤᱥᱚᱢ ᱵᱚᱫᱚᱞ ᱟᱠᱟᱱᱟ ᱡᱮ ᱞᱟᱦᱟ ᱛᱮᱫᱚ ᱡᱟ ᱟᱢ ᱡᱟᱦᱟᱱᱟᱜ ᱟᱢ ᱧᱮᱞ ᱮᱢ ᱠᱷᱚᱡᱚᱜ ᱠᱟᱱᱟ ᱚᱸᱰᱮ ᱪᱟᱞᱟᱣ ᱠᱟᱛᱮ ᱧᱮᱞ ᱟᱜᱩᱭ ᱢᱮ ᱢᱮᱱᱠᱷᱟᱱ ᱱᱮᱛᱟᱨ ᱫᱚ ᱱᱚᱶᱟ ᱯᱷᱳᱱ ᱠᱷᱟᱹᱛᱤᱨ ᱛᱮ ᱡᱮ ᱟᱢᱟᱜ ᱱᱚᱰᱮ ᱟᱢᱟᱜ ᱱᱤᱡᱮᱴᱷᱮᱱ ᱟᱢ ᱟᱢᱟᱜ ᱡᱟᱭᱜᱟ ᱠᱷᱚᱱ ᱜᱮ ᱦᱚᱨᱮᱢ ᱥᱟᱨᱪ ᱞᱮᱠᱷᱟᱱ ᱚᱱᱟᱢ ᱧᱮᱞ ᱫᱟᱲᱮᱭᱟᱜᱼᱟ ᱟᱨ ᱞᱟᱦᱟᱛᱮ ᱥᱮᱨᱚᱠᱚᱢ ᱚᱞᱚᱜ ᱯᱟᱲᱦᱟᱜ ᱫᱤᱠ ᱛᱷᱮᱠᱮ ᱞᱟᱦᱟ ᱵᱟᱝ ᱛᱟᱦᱮᱸ ᱠᱟᱱᱟ ᱢᱮᱱᱠᱷᱟᱱ ᱱᱤᱛᱳᱝ ᱫᱚ ᱚᱞᱚᱜ ᱯᱟᱲᱦᱟᱜ ᱫᱤᱠ ᱛᱷᱮᱠᱮ ᱦᱚᱸ ᱟᱭᱢᱟ ᱞᱟᱦᱟ ᱟᱠᱟᱱᱟ ᱥᱮ ᱱᱚᱶᱟ ᱫᱷᱟᱹᱨᱛᱤ ᱨᱮ ᱪᱮᱸᱡᱽ ᱦᱩᱭ ᱟᱠᱟᱱᱟ